ᱦᱮᱸ ᱤᱧ ᱚᱱᱞᱟᱭᱤᱱ ᱜᱮᱹᱢ ᱨᱮ ᱥᱮᱞᱮᱫ ᱞᱤᱱᱟᱹᱧ ᱢᱤᱫ ᱵᱟᱨ ᱡᱚᱠᱷᱚᱱ ᱫᱚ ᱡᱟᱦᱟᱸ ᱫᱚ ᱥᱤᱴᱤ ᱥᱮᱱᱴᱟᱨ ᱴᱚᱴᱷᱟ ᱨᱮ ᱦᱳᱭᱞᱮᱱ ᱛᱟᱦᱮᱸᱫ ᱚᱱᱞᱟᱭᱤᱱ ᱜᱮᱹᱢ ᱢᱤᱫᱴᱮᱱ ᱚᱱᱠᱟ ᱜᱮ ᱥᱟᱯᱲᱟᱣ ᱞᱮᱜᱼᱟ ᱠᱚ ᱚᱱᱞᱟᱭᱤᱱ ᱜᱮᱹᱢ ᱜᱮ ᱛᱚ ᱫᱚᱥᱟᱴ ᱴᱷᱟᱶ ᱤᱧ ᱦᱟᱢᱮᱴ ᱞᱮᱜᱼᱟ ᱢᱮᱱᱠᱷᱟᱱ ᱚᱱᱞᱟᱭᱤᱱ ᱜᱮᱹᱢ ᱠᱷᱮᱞ ᱛᱟᱞᱟᱛᱮ ᱡᱟ ᱤᱧᱟᱹᱜ ᱟᱴᱠᱟᱨ ᱠᱮᱜᱼᱟ ᱥᱮᱧ ᱵᱩᱡᱷᱟᱹᱣ ᱠᱮᱜᱼᱟ ᱚᱱᱞᱟᱭᱤᱱ ᱜᱮᱹᱢ ᱫᱚ ᱠᱷᱮᱞ ᱫᱚ ᱵᱟᱝ ᱴᱷᱤᱠ ᱜᱮᱭᱟ ᱟᱨ ᱱᱚᱣᱟ ᱛᱟᱞᱛᱮ ᱟᱹᱰᱤ ᱯᱩᱭᱥᱟᱹ ᱠᱟᱹᱣᱰᱤ ᱦᱚᱸ ᱪᱟᱞᱟᱣ ᱟᱠᱟᱱᱟ ᱤᱧᱟᱹᱜ ᱦᱚᱸ ᱥᱮ ᱟᱨᱦᱚᱸ ᱡᱟᱦᱟᱸᱭ ᱠᱚ ᱠᱷᱮᱞ ᱠᱷᱮᱞ ᱜᱮᱭᱟ ᱩᱱᱠᱩᱣᱟᱜ ᱦᱚᱸ ᱚᱱᱞᱟᱭᱤᱱ ᱫᱚ ᱛᱟᱞᱟᱛᱮ ᱠᱤᱪᱷᱩ ᱵᱮᱝᱠᱤᱝ ᱨᱮᱭᱟᱜ ᱡᱟᱦᱟᱸ ᱴᱨᱟᱝᱡᱮᱠᱥᱮᱱ ᱦᱩᱭᱩᱜᱼᱟ ᱱᱚᱣᱟ ᱫᱚ ᱟᱹᱰᱤ ᱵᱟᱹᱲᱤᱡ ᱚᱨᱥᱚᱝ ᱵᱚᱞᱚᱱ ᱠᱟᱱᱟ ᱡᱟᱦᱟᱸ ᱫᱚ ᱟᱢᱟᱜ ᱵᱮᱝᱠ ᱮᱠᱟᱩᱱᱴ ᱦᱚᱸ ᱠᱷᱟᱹᱞᱤ ᱦᱩᱭ ᱫᱟᱲᱮᱭᱟᱜᱼᱟ ᱦᱚᱲ ᱮᱲᱮ ᱞᱟᱹᱜᱤᱫ ᱱᱚᱣᱟ ᱠᱚᱫᱚ ᱠᱚ ᱠᱷᱮᱞ ᱚᱪᱚᱭᱮᱫᱟ ᱟᱨ ᱚᱱᱞᱟᱭᱤᱱ ᱜᱮᱹᱢ ᱨᱮ ᱤᱧ ᱡᱚᱠᱷᱚᱱ ᱤᱧ ᱠᱷᱮᱞ ᱠᱟᱱ ᱛᱟᱦᱮᱸᱜ ᱵᱟᱲᱟᱭ ᱵᱟᱝ ᱛᱟᱦᱮᱸ ᱠᱟᱱ ᱠᱷᱟᱹᱛᱤᱨ ᱠᱤᱪᱷᱩ ᱯᱩᱭᱥᱟᱹ ᱠᱟᱹᱣᱰᱤ ᱦᱚᱸ ᱱᱚᱣᱟ ᱨᱮ ᱯᱷᱟᱞᱛᱩ ᱪᱟᱞᱟᱣ ᱟᱠᱟᱱᱟ ᱡᱟᱦᱟᱸ ᱫᱚ ᱵᱟᱹᱧ ᱟᱥᱟ ᱞᱮᱜᱼᱟ ᱡᱮ ᱯᱩᱭᱥᱟᱹ ᱠᱟᱹᱣᱰᱤ ᱤᱧᱟᱜ ᱦᱚᱸ ᱚᱱᱠᱟ ᱜᱮ ᱟᱹᱰᱤ ᱵᱟᱹᱲᱤᱡ ᱵᱷᱟᱵᱽ ᱛᱮ ᱵᱷᱟᱜᱟᱣ ᱜᱚᱫᱚᱜ ᱥᱮ ᱦᱟᱨᱟᱣ ᱤᱧ ᱱᱟᱦᱟᱜ ᱡᱩᱜᱽ ᱨᱮᱱ ᱵᱟᱹᱵᱩ ᱛᱟᱠᱚ ᱢᱟᱹᱭ ᱛᱟᱠᱚ ᱚᱱᱞᱟᱭᱤᱱ ᱜᱮᱹᱢ ᱪᱮᱛᱟᱱ ᱟᱹᱰᱤ ᱜᱮ ᱯᱷᱟᱠᱟ ᱠᱚ ᱫᱚᱦᱚᱭᱮᱫᱟ ᱤᱧ ᱫᱩᱧ ᱢᱚᱱᱮᱭᱟ ᱚᱱᱟ ᱫᱚ ᱵᱟᱝ ᱫᱚᱦᱚ ᱜᱮ ᱴᱷᱤᱠᱟ ᱪᱮᱫᱟᱜ ᱥᱮ ᱚᱱᱞᱟᱭᱤᱱ ᱜᱮᱹᱢ ᱫᱚ ᱡᱚᱛᱚ ᱯᱩᱭᱥᱟᱹ ᱠᱟᱹᱣᱰᱤ ᱴᱟᱠᱟᱭ ᱠᱩᱢᱲᱩᱭ ᱛᱟᱢᱟ ᱱᱚᱣᱟ ᱫᱚ ᱠᱩᱢᱲᱩ ᱠᱷᱮᱞ ᱠᱟᱱᱟ ᱠᱩᱢᱲᱩ ᱠᱟᱛᱮᱫ ᱜᱮ ᱩᱱᱠᱩ ᱱᱚᱣᱟ ᱯᱩᱭᱥᱟᱹ ᱴᱟᱠᱟ ᱫᱚᱠᱚ ᱦᱟᱢᱮᱴᱮᱜᱼᱟ ᱟᱨ ᱚᱱᱞᱟᱭᱤᱱ ᱡᱟᱦᱟᱸ ᱯᱷᱟᱸᱫᱽ ᱠᱟᱱᱟ ᱚᱱᱟ ᱫᱚᱠᱚ ᱡᱷᱟᱹᱞᱤ ᱡᱷᱟᱹᱞᱤ ᱞᱮᱠᱟ ᱠᱚ ᱚᱰᱟᱣ ᱟᱠᱟᱫᱟ ᱚᱱᱞᱟᱭᱤᱱ ᱛᱟᱞᱟᱛᱮ ᱯᱩᱭᱥᱟᱹ ᱠᱟᱹᱣᱰᱤ ᱨᱮᱡ ᱞᱟᱹᱜᱤᱫ ᱚᱱᱟ ᱛᱤᱧ ᱢᱚᱱᱮᱭᱟ ᱚᱱᱞᱟᱭᱤᱱ ᱜᱮᱹᱢ ᱠᱷᱮᱞ ᱫᱚ ᱮᱠᱟᱞ ᱜᱮ ᱵᱟᱝ ᱴᱷᱤᱠᱟ